ᱦᱮᱸ ᱱᱚᱣᱟ ᱠᱚᱢᱯᱟᱱᱤ ᱢᱮᱱᱟᱜᱼᱟ ᱱᱚᱸᱰᱮ ᱪᱮᱴᱟᱨᱡᱤ ᱴᱨᱟᱵᱷᱮᱞ ᱠᱚᱢᱯᱟᱱᱤ ᱩᱱᱤᱫᱚ ᱱᱚᱝᱠᱟᱜᱮ ᱵᱚᱪᱷᱚᱨ ᱵᱚᱪᱷᱚᱨ ᱵᱟ ᱱᱚᱝᱠᱟ ᱜᱮ ᱱᱚᱣᱟ ᱮᱢᱚᱱ ᱚᱫᱷᱤᱵᱮᱥᱚᱱ ᱡᱟᱦᱟᱸ ᱦᱩᱭᱩᱜᱼᱟ ᱢᱟᱱᱮ ᱢᱳᱥᱚᱢ ᱴᱷᱤᱠ ᱛᱮᱦᱮᱱᱟ ᱚᱱᱟ ᱩᱱᱤᱫᱚ ᱵᱚᱪᱷᱚᱨ ᱵᱚᱪᱷᱚᱨᱜᱮᱭ ᱤᱫᱤᱠᱚᱣᱟ ᱤᱫᱤ ᱠᱚᱣᱟᱭ ᱥᱟᱵᱠᱟᱜ ᱢᱮ ᱯᱩᱨᱤ ᱵᱤᱱᱫᱟᱵᱚᱱ ᱠᱟᱥᱤ ᱜᱚᱭᱟ ᱱᱚᱝᱠᱟ ᱯᱷᱟᱨᱟᱠ ᱯᱷᱟᱨᱟᱠ ᱥᱟᱺᱜᱤᱧ ᱡᱟᱦᱟᱸᱠᱚ ᱴᱚᱴᱷᱟ ᱠᱚᱨᱮ ᱵᱤᱨᱵᱩᱨᱩ ᱠᱚ ᱵᱟᱝ ᱧᱮᱞᱟᱜ ᱢᱤᱫᱴᱮᱡ ᱫᱤᱜᱷᱤ ᱯᱟᱨᱵᱚᱛᱛᱚ ᱢᱟᱱᱮ ᱧᱮᱧᱮᱞ ᱞᱮᱠᱟ ᱡᱟᱦᱟᱸ ᱧᱮᱧᱮᱞ ᱨᱮᱭᱟᱜ ᱪᱤᱨᱚᱫᱤᱱ ᱵᱟᱝᱵᱚᱱ ᱥᱮᱱ ᱵᱟᱲᱟᱣ ᱠᱟᱱᱟ ᱥᱮ ᱧᱮᱞ ᱞᱮᱠᱷᱟᱡᱦᱚᱸ ᱪᱤᱨᱚᱫᱤᱱᱵᱚᱱ ᱫᱤᱥᱟᱹ ᱫᱚᱦᱚ ᱫᱟᱲᱮᱭᱟᱜᱼᱟ ᱚᱠᱟᱨᱮᱦᱚᱸ ᱱᱚᱝᱠᱟᱱᱟᱜ ᱧᱮᱞ ᱨᱮᱭᱟᱜ ᱵᱟᱵᱚᱫᱽᱛᱮ ᱟᱹᱰᱤ ᱥᱟᱱᱟ ᱛᱟᱦᱮᱱᱟ ᱥᱟᱱᱟ ᱢᱩᱪᱟᱹᱫ ᱵᱟᱹᱱᱩᱜᱼᱟ ᱛᱟᱵᱚᱱᱟ ᱚᱱᱠᱟ ᱠᱟᱛᱮᱫ ᱞᱟᱦᱟ ᱠᱷᱚᱱᱟᱜ ᱱᱚᱝᱠᱟ ᱱᱩᱠᱩ ᱮᱡᱮᱱ ᱠᱚᱠᱚ ᱠᱟᱹᱢᱤᱭᱟ ᱢᱟᱱᱮ ᱦᱚᱲᱠᱚ ᱡᱳᱜᱟᱲ ᱠᱚᱣᱟ ᱱᱚᱸᱰᱮᱱᱠᱚ ᱦᱟᱸᱰᱮᱱᱠᱚ ᱢᱟᱱᱮ ᱱᱚᱣᱟ ᱰᱤᱜᱡᱟᱞᱟᱨᱮᱱ ᱟᱹᱰᱤ ᱟᱹᱰᱤ ᱟᱹᱛᱩᱨᱮᱱ ᱱᱚᱝᱠᱟ ᱠᱚ ᱡᱳᱜᱟᱲ ᱠᱚᱣᱟ ᱦᱚᱲ ᱩᱱᱠᱚᱣᱟᱜ ᱫᱚ ᱚᱱᱠᱟᱜᱮ ᱠᱟᱹᱢᱤ ᱛᱟᱠᱚ ᱡᱮ ᱦᱚᱲᱠᱚ ᱡᱳᱜᱟᱲ ᱠᱚᱣᱟ ᱞᱟᱦᱟ ᱠᱷᱚᱡ ᱨᱮᱡᱟᱨᱵᱷᱮᱥᱚᱱ ᱡᱚᱫᱤ ᱵᱟᱠᱚ ᱠᱚᱨᱟᱣᱟ ᱛᱟᱦᱚᱞᱮ ᱚᱱᱟ ᱥᱤᱴ ᱵᱟᱝ ᱧᱟᱢᱚᱜᱼᱟ ᱟᱨ ᱥᱤᱴ ᱵᱟᱝ ᱧᱟᱢᱞᱮᱠᱷᱟᱱ ᱥᱤᱴ ᱵᱟᱵᱚᱫᱽᱛᱮ ᱡᱟᱦᱟᱸᱠᱚ ᱢᱮᱱᱟᱜ ᱛᱟᱠᱚ ᱨᱩᱡᱤ ᱨᱳᱡᱽᱜᱟᱨ ᱡᱮ ᱥᱩᱵᱤᱫᱷᱟ ᱡᱟᱦᱟᱸ ᱚᱱᱟ ᱥᱩᱵᱤᱫᱷᱟ ᱵᱟᱠᱚ ᱧᱟᱢᱟ ᱚᱱᱟ ᱥᱩᱵᱤᱫᱟᱠᱚ ᱧᱟᱢ ᱞᱮᱠᱷᱟᱱ ᱩᱱᱠᱩ ᱫᱚ ᱥᱮᱱᱚᱜ ᱨᱮᱭᱟᱜ ᱦᱤᱡᱩᱜ ᱨᱮᱭᱟᱜ ᱠᱳᱱᱳ ᱚᱥᱩᱵᱤᱫᱷᱟ ᱵᱟᱝ ᱦᱩᱭᱩᱜᱼᱟ ᱡᱚᱢᱼᱧᱩ ᱠᱷᱚᱡ ᱮᱦᱚᱵ ᱠᱟᱛᱮ ᱡᱟᱵᱚᱛᱤᱭᱚ ᱡᱟᱦᱟᱸ ᱛᱤᱱᱟᱹᱜ ᱢᱟᱱᱮ ᱦᱚᱲᱟᱜ ᱢᱟᱹᱱᱢᱤᱭᱟᱜ ᱞᱟᱜᱟᱜᱼᱟ ᱥᱩᱵᱤᱫᱷᱟ ᱨᱮᱭᱟᱜ ᱚᱱᱟ ᱡᱚᱛᱚᱠᱚ ᱧᱟᱢᱟ ᱚᱱᱟ ᱵᱟᱵᱚᱫᱠᱚ ᱤᱫᱤ ᱠᱚᱣᱟ ᱟᱹᱜᱩ ᱠᱚᱣᱟ ᱱᱚᱣᱟᱜᱮ ᱱᱩᱠᱩᱼᱟᱜ ᱠᱟᱹᱢᱤᱫᱚ ᱱᱚᱣᱟ ᱵᱟᱚᱫᱽᱛᱮ ᱟᱹᱰᱤ ᱦᱚᱲᱠᱚ ᱥᱮᱱ ᱟᱠᱟᱱᱟ ᱥᱮᱱ ᱟᱹᱜᱩ ᱟᱠᱟᱫᱟ ᱠᱚ ᱡᱚᱛᱚ ᱨᱚᱠᱚᱢ ᱠᱚ ᱧᱮᱞ ᱟᱹᱜᱩ ᱟᱠᱟᱫᱟ ᱡᱟᱦᱟᱸ ᱡᱟᱭᱜᱟᱠᱚ ᱵᱟᱱᱚᱵ ᱧᱮᱞ ᱟᱠᱟᱫᱟ ᱥᱩᱨ ᱠᱷᱚᱱᱟᱜ ᱡᱟᱦᱟᱸᱫᱚ ᱥᱟᱵᱠᱟᱜ ᱢᱮ ᱮᱠᱢᱟᱥ ᱫᱮᱲᱢᱟᱥ ᱴᱩᱨ ᱨᱮᱭᱟᱜ ᱪᱟᱸᱫᱚ ᱨᱮᱭᱟᱜ ᱦᱚᱨ ᱠᱟᱱᱟ ᱦᱤᱡᱩᱜ ᱥᱮᱱᱚᱜ ᱰᱟᱦᱟᱨ ᱠᱟᱱᱟ ᱟᱫᱚ ᱚᱱᱟᱠᱚ ᱞᱮᱠᱟ ᱛᱮᱠᱚ ᱪᱟᱞᱟᱜ ᱚᱱᱟᱠᱚ ᱞᱮᱠᱟᱛᱮ ᱠᱷᱚᱨᱚᱪ ᱠᱷᱚᱨᱪᱟ ᱦᱚᱠᱚ ᱮᱢᱟ ᱟᱨ ᱮᱠᱷᱮᱱ ᱱᱚᱣᱟᱫᱚ ᱵᱟᱝ ᱦᱚᱲᱟᱜ ᱧᱮᱞᱦᱚᱸ ᱦᱩᱭᱩᱜ ᱠᱟᱱᱟ ᱟᱨ ᱟᱭᱟᱜ ᱨᱩᱡᱤ ᱨᱳᱡᱽᱜᱟᱨ ᱦᱩᱭᱩᱜ ᱠᱟᱱᱟ ᱦᱚᱲᱟᱜ ᱩᱯᱨᱩᱢ ᱦᱚᱸ ᱦᱩᱭᱩᱜᱠᱟᱱ ᱛᱟᱠᱚᱣᱟ ᱡᱚᱛᱚᱜᱮ ᱟᱫᱚ ᱱᱚᱝᱠᱟ ᱞᱮᱠᱟᱛᱮ ᱩᱯᱨᱩᱢ ᱞᱮᱱᱠᱷᱟᱡ ᱡᱮᱠᱳᱱᱳᱨᱮ ᱡᱟᱦᱟᱸᱨᱮ ᱡᱟᱦᱟᱸᱴᱟᱜ ᱜᱮ ᱡᱟᱦᱟᱸᱭ ᱪᱟᱞᱟᱜ ᱨᱮᱭᱟᱜ ᱫᱚᱨᱠᱟᱨ ᱟᱨᱚ ᱚᱱᱠᱟᱜᱮ ᱦᱚᱲ ᱪᱮᱛᱟᱱ ᱦᱚᱲ ᱡᱳᱜᱟᱡᱳᱜᱽ ᱠᱟᱛᱮ ᱟᱨ ᱟᱠᱚᱦᱚᱸ ᱠᱚ ᱨᱩᱡᱤ ᱨᱳᱡᱽᱜᱟᱨ ᱫᱟᱲᱮᱜᱼᱟ ᱟᱨ ᱱᱟᱣᱟ ᱱᱟᱣᱟ ᱦᱚᱲᱠᱚ ᱤᱫᱤ ᱟᱹᱜᱩ ᱫᱟᱲᱮᱭᱟ ᱠᱚᱣᱟ ᱱᱚᱝᱠᱟ ᱦᱚᱸ ᱫᱤᱥᱚᱢ ᱨᱮᱠᱚ ᱪᱟᱞᱟᱜ ᱠᱟᱱᱟ ᱦᱤᱡᱩᱜ ᱠᱟᱱᱟ ᱟᱹᱰᱤ ᱦᱚᱲᱠᱚ ᱥᱮᱱᱦᱮᱡ ᱠᱟᱱᱟ ᱧᱮᱞ ᱦᱚᱠᱚ ᱧᱮᱞ ᱟᱠᱟᱫᱟ ᱱᱚᱣᱟ ᱠᱟᱱᱟ ᱟᱫᱚ ᱱᱚᱣᱟᱜᱮᱧ ᱢᱮᱱᱟ ᱟᱫᱚ ᱚᱱᱟ ᱵᱟᱵᱚᱫᱽᱛᱮ ᱚᱱᱟᱜᱮ ᱪᱮᱴᱟᱨᱡᱤ ᱴᱨᱟᱵᱷᱮᱞ ᱠᱚᱢᱯᱟᱱᱤ ᱱᱚᱣᱟᱜᱮᱧ ᱵᱟᱰᱟᱭᱟ ᱡᱮ ᱱᱚᱣᱟ ᱠᱚᱨᱮ ᱫᱚ ᱟᱹᱰᱤᱜᱟᱱ ᱜᱮ ᱪᱟᱹᱦᱤᱫᱟ ᱢᱮᱱᱟᱜᱼᱟ ᱚᱠᱚᱭᱦᱚᱸ ᱵᱟᱝᱠᱚ ᱵᱟᱰᱟᱭᱟ ᱩᱱᱤᱫᱚ ᱵᱟᱰᱟᱭᱮᱭᱟ ᱠᱚ ᱚᱱᱟ ᱦᱚᱛᱮᱡᱛᱮ ᱯᱮᱭᱟ ᱯᱩᱱᱭᱟ ᱜᱟᱹᱰᱤ ᱢᱮᱱᱟᱜᱼᱟ ᱤᱫᱤᱼᱟᱹᱜᱩ ᱨᱮᱱᱟᱜ ᱡᱚᱛᱚ ᱵᱮᱵᱚᱥᱛᱟ ᱴᱤᱠᱤᱴ ᱢᱮᱱᱟᱜᱼᱟ ᱡᱚᱛᱚᱠᱷᱚᱡ ᱞᱟᱦᱟ ᱠᱷᱚᱡ ᱢᱟᱱᱮ ᱮᱰᱵᱷᱟᱱᱥ ᱠᱷᱚᱡ ᱴᱤᱠᱤᱴ ᱠᱚ ᱟᱹᱠᱷᱨᱤᱧᱟ ᱴᱤᱠᱤᱴ ᱛᱟᱞᱟᱛᱮ ᱚᱱᱟᱠᱚ ᱥᱩᱵᱤᱫᱷᱟ ᱡᱚᱛᱚᱠᱚ ᱮᱢᱟ ᱠᱚᱣᱟ ᱧᱟᱢᱟᱠᱚ ᱚᱱᱟᱠᱚ ᱞᱮᱠᱟᱛᱮ ᱱᱩᱠᱩ ᱫᱚᱠᱚ ᱠᱟᱹᱢᱤ ᱠᱟᱱᱟ ᱟᱹᱰᱤᱫᱤᱱ ᱠᱚ ᱠᱟᱹᱢᱤ ᱠᱟᱱᱟ ᱱᱤᱛᱦᱚᱸ ᱠᱟᱹᱢᱤ ᱵᱷᱮᱫᱽ ᱨᱮᱜᱮ ᱠᱟᱹᱢᱤ ᱞᱟᱜᱟ ᱯᱟᱲᱟᱣ ᱨᱮᱜᱮ ᱢᱮᱱᱟᱜ ᱠᱚᱣᱟ ᱠᱷᱟᱹᱞᱤ ᱡᱳᱜᱟᱡᱳᱜᱽᱼᱠᱟᱜ ᱠᱷᱟᱡᱼᱜᱮ ᱥᱟᱱᱟᱢᱠᱚ ᱚᱱᱟ ᱠᱚᱫᱚ ᱠᱚ ᱟᱨᱚ ᱵᱤᱥᱮᱥ ᱵᱤᱥᱛᱟᱨᱤᱛᱚ ᱵᱷᱟᱵᱽᱛᱮ ᱢᱟᱱᱮ ᱟᱨᱚ ᱵᱟᱰᱟᱭ ᱤᱫᱤ ᱵᱟᱝ ᱛᱟᱦᱮᱱᱟ ᱵᱟᱝ ᱵᱟᱰᱟᱭ ᱩᱱᱠᱩ ᱴᱷᱮᱱ ᱟᱨᱚ ᱪᱟᱞᱟᱜ ᱡᱟᱦᱟᱸᱭᱼᱟᱜ ᱥᱟᱱᱟ ᱢᱮᱱᱟᱜ ᱠᱷᱟᱡᱫᱚ ᱵᱤᱥᱛᱟᱨᱤᱛᱚ ᱡᱳᱜᱟᱡᱳᱜᱽ ᱠᱟᱛᱮᱫ ᱡᱚᱛᱚ ᱢᱳᱵᱟᱭᱤᱞ ᱱᱟᱢᱵᱟᱨ ᱠᱚ ᱮᱢᱟᱱᱠᱚ ᱡᱚᱛᱚᱠᱚ ᱮᱢ ᱠᱟᱫᱟ ᱚᱵᱚᱥᱥᱚ ᱚᱱᱟᱠᱚ ᱤᱫᱤᱠᱟᱛᱮ ᱡᱩᱫᱤ ᱜᱟᱹᱦᱤᱨ ᱵᱟᱰᱟᱭ ᱞᱟᱹᱠᱛᱤ ᱛᱮᱦᱮᱱᱟ ᱛᱟᱦᱚᱞᱮ ᱠᱷᱟᱱ ᱡᱳᱜᱟᱡᱳᱜᱽ ᱠᱷᱟᱡ ᱥᱟᱱᱟᱢ ᱠᱤᱪᱷᱩᱠᱚ ᱞᱟᱹᱭ ᱫᱟᱲᱮ ᱡᱮ ᱥᱟᱱᱟᱢ ᱠᱤᱪᱷᱩᱠᱚ ᱵᱟᱰᱟᱭ ᱚᱪᱚ ᱢᱮᱭᱟ ᱟᱨ ᱚᱱᱟ ᱫᱤᱱᱠᱚ ᱴᱷᱟᱲᱚ ᱜᱚᱴᱟ ᱞᱮᱠᱷᱟᱡ ᱵᱟ ᱱᱮᱰᱟ ᱞᱮᱠᱷᱟᱡ ᱚᱱᱟ ᱫᱤᱱ ᱠᱚᱛᱮ ᱟᱠᱚᱛᱮᱜᱮ ᱚᱲᱟᱜ ᱫᱩᱣᱟᱹᱨ ᱠᱷᱚᱱᱟᱜ ᱠᱚ ᱤᱫᱤᱢᱮᱭᱟ